ᱟᱹᱞᱤᱧ ᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱪᱤᱛᱟᱹᱨ ᱠᱩᱥᱤᱭᱟᱜᱼᱟ ᱟᱨ ᱩᱱᱤᱭᱟᱜ ᱪᱤᱛᱟᱹᱨ ᱧᱮᱞ ᱠᱟᱛᱮ ᱟᱹᱞᱤᱧ ᱟᱹᱰᱤᱜᱟᱱ ᱠᱩᱥᱤ ᱨᱟᱹᱥᱠᱟᱹᱞᱤᱧ ᱟᱹᱭᱠᱟᱹᱣᱟ ᱟᱨ ᱩᱱᱤᱫᱚ ᱟᱵᱚᱭᱤᱡ ᱚᱞ ᱜᱩᱨᱩ ᱡᱟᱦᱟᱸ ᱫᱚ ᱚᱞ ᱪᱤᱠᱤ ᱩᱛᱱᱟᱹᱣ ᱠᱟᱱᱟᱭ ᱟᱨ ᱩᱱᱤᱭᱟᱜ ᱡᱟᱦᱟᱸ ᱟᱡ ᱚᱞᱮ ᱩᱰᱩᱠ ᱟᱠᱟᱫᱟ ᱚᱱᱟ ᱧᱮᱞᱛᱮ ᱟᱹᱞᱤᱧ ᱟᱹᱰᱤᱜᱟᱱ ᱠᱩᱥᱤᱞᱤᱧ ᱵᱩᱡᱷᱟᱹᱣᱟ ᱟᱨ ᱯᱚᱱᱰᱤᱛ ᱨᱚᱜᱷᱩᱱᱟᱛᱷ ᱢᱩᱨᱢ ᱡᱟᱦᱟᱭ ᱟᱵᱚᱭᱤᱡ ᱚᱞ ᱵᱩᱨᱩ ᱱᱩᱭ ᱫᱚ ᱟᱹᱰᱤ ᱡᱚᱛᱷᱟᱱ ᱪᱚᱥᱟᱱ ᱦᱚᱲᱮ ᱛᱟᱦᱮᱸ ᱠᱟᱱᱟ ᱟᱨ ᱱᱩᱭ ᱫᱚ ᱟᱹᱰᱤ ᱢᱟᱱᱮ ᱟᱹᱰᱤᱜᱟᱱ ᱚᱣᱟᱝ ᱫᱟᱲᱮ ᱠᱚᱛᱮ ᱩᱱᱤ ᱚᱞᱮ ᱩᱪᱷᱟᱹᱱ ᱟᱠᱟᱜᱼᱟ ᱟᱵᱚ ᱠᱚ ᱛᱟᱞᱟᱛᱮ ᱟᱨ ᱟᱵᱚ ᱚᱱᱟ ᱥᱟᱶᱛᱮ ᱟᱵᱚ ᱚᱱᱟ ᱚᱞ ᱪᱤᱠᱤ ᱥᱟᱶᱛᱮ ᱟᱵᱚᱦᱚᱸ ᱡᱚᱯᱲᱟᱣ ᱦᱮᱱᱟᱜ ᱵᱚᱱᱟ ᱟᱵᱚᱣᱟᱜ ᱥᱟᱱᱟᱢ ᱚᱞ ᱨᱚᱲ ᱫᱷᱚᱨᱚᱢ ᱠᱚᱨᱚᱢ ᱡᱚᱛᱚᱱᱟᱜ ᱟᱡ ᱪᱮᱛᱟᱱ ᱨᱮ ᱢᱮᱱᱟᱜᱼᱟ ᱟᱨ ᱚᱱᱟ ᱥᱟᱶᱛᱮ ᱟᱵᱚ ᱟᱵᱚᱣᱟᱜ ᱫᱷᱚᱨᱚᱢ ᱡᱟᱦᱟᱸ ᱥᱟᱨᱱᱟ ᱫᱷᱚᱨᱚᱢ ᱢᱮᱱᱛᱮᱵᱚᱱ ᱢᱟᱱᱟᱣᱮᱫᱼᱟ ᱟᱨ ᱚᱱᱟᱠᱚ ᱞᱮᱠᱟᱛᱮ ᱟᱵᱚᱨᱮᱱ ᱥᱟᱱᱟᱢ ᱯᱟᱹᱴᱷᱩᱭᱟᱹ ᱠᱚ ᱚᱱᱟᱛᱮ ᱥᱤᱠᱷᱟᱹᱱᱟᱛ ᱠᱚ ᱧᱟᱢᱮᱜᱼᱟ ᱤᱱᱟᱹ ᱞᱮᱠᱟᱛᱮ ᱟᱵᱚᱨᱮᱱ ᱥᱟᱱᱟᱢ ᱠᱚ ᱥᱟᱱᱟᱢ ᱯᱟᱹᱴᱷᱩᱣᱟᱹ ᱠᱚ ᱨᱚᱜᱷᱩᱱᱟᱛᱷ ᱢᱩᱨᱢᱩᱣᱟᱜ ᱪᱤᱛᱟᱹᱨ ᱫᱚ ᱟᱹᱰᱤ ᱠᱚ ᱠᱩᱥᱤᱭᱟᱜᱼᱟ ᱟᱨ ᱚᱱᱟ ᱥᱟᱱᱛᱟᱞᱤ ᱫᱚ ᱚᱱᱟ ᱠᱷᱚᱱᱦᱚᱸ ᱟᱹᱰᱤ ᱜᱟᱱᱤᱧ ᱠᱩᱥᱤᱭᱟᱜᱼᱟ ᱟᱨ ᱱᱚᱣᱟ ᱠᱚ ᱪᱤᱛᱟᱹᱨ ᱧᱮᱞ ᱠᱟᱛᱮᱜᱮ ᱟᱹᱞᱤᱧᱦᱚᱸ ᱟᱹᱰᱤ ᱮᱠᱥᱟᱭᱴᱮᱰ ᱞᱤᱧ ᱵᱩᱡᱷᱟᱹᱣᱟ ᱟᱨ ᱱᱩᱭᱟᱜ ᱪᱤᱛᱟᱹᱨ ᱧᱮᱞᱛᱮ ᱟᱵᱚᱨᱮᱱ ᱥᱟᱱᱟᱢ ᱥᱟᱱᱛᱟᱲ ᱥᱮ ᱟᱹᱫᱤᱵᱟᱹᱥᱤ ᱠᱚᱦᱚᱸ ᱟᱹᱰᱤ ᱠᱩᱥᱤ ᱨᱟᱹᱥᱠᱟᱹᱨᱮ ᱢᱮᱱᱟᱜ ᱠᱚᱣᱟ